ᱦᱮᱸ ᱥᱴᱳᱵᱷ ᱫᱚ ᱤᱧᱦᱚᱧ ᱵᱮᱵᱚᱦᱟᱨ ᱟᱠᱟᱫ ᱜᱮᱭᱟ ᱛᱳ ᱚᱱᱟᱫᱚ ᱥᱩᱵᱤᱫᱷᱟ ᱫᱚ ᱵᱟᱹᱧ ᱵᱩᱡᱷᱟᱹᱣᱫᱟ ᱵᱟᱝ ᱥᱩᱵᱤᱫᱷᱟ ᱨᱮᱱᱟᱜ ᱠᱟᱨᱚᱱᱫᱚ ᱦᱩᱭᱩᱜ ᱠᱟᱱᱟ ᱟᱹᱰᱤ ᱜᱷᱟᱹᱲᱤᱡ ᱥᱚᱢᱚᱭᱮ ᱦᱟᱛᱟᱣᱟ ᱟᱨ ᱢᱤᱫᱴᱮᱱ ᱚᱱᱟ ᱥᱴᱳᱵᱷ ᱨᱮᱱᱟᱜ ᱡᱮ ᱚᱱᱮ ᱠᱮᱨᱳᱥᱤᱱ ᱨᱮᱱᱟᱜ ᱡᱮ ᱥᱚ ᱚᱱᱟ ᱥᱚ ᱦᱚᱸ ᱠᱤᱱᱛᱩ ᱚᱱᱟ ᱛᱟᱦᱮᱱᱟ ᱠᱤᱪᱷᱩ ᱠᱤᱪᱷᱩ ᱛᱷᱚᱲᱟ ᱛᱷᱚᱲᱟ ᱚᱱᱟ ᱩᱛᱩᱨᱮ ᱫᱟᱠᱟᱨᱮ ᱥᱮᱱᱴ ᱛᱟᱦᱮᱱᱟ ᱚᱱᱟᱨᱮ ᱫᱟᱠᱟ ᱩᱛᱩ ᱞᱮᱠᱷᱟᱱ ᱥᱴᱳᱵᱷ ᱨᱮ ᱫᱟᱠᱟ ᱩᱛᱩ ᱞᱮᱠᱷᱟᱱ ᱟᱨ ᱱᱮᱛᱟᱨ ᱢᱟ ᱠᱮᱨᱳᱥᱤᱱ ᱠᱚᱦᱚᱸ ᱵᱟᱝ ᱧᱟᱢᱚᱜᱼᱟ ᱡᱟᱨ ᱡᱚᱱᱱᱚ ᱟᱡᱛᱮ ᱜᱮ ᱵᱚᱱᱫᱚᱜ ᱠᱟᱱᱟ ᱥᱴᱳᱵᱷ ᱠᱚᱦᱚᱸ